ᱟᱵᱚᱨᱮᱱ ᱟᱛᱳ ᱴᱚᱴᱷᱟ ᱨᱮᱱ ᱡᱟᱦᱟᱸᱭ ᱦᱚᱲ ᱠᱚ ᱢᱮᱱᱟᱜ ᱠᱚᱣᱟ ᱩᱱᱠᱩ ᱢᱩᱫᱽᱨᱮ ᱡᱟᱥᱛᱤᱜᱟᱱ ᱯᱟᱦᱴᱟᱜᱮ ᱚᱞᱚᱜ ᱯᱟᱲᱦᱟᱣ ᱫᱚ ᱠᱚᱢ ᱜᱮᱠᱚ ᱵᱟᱰᱟᱭᱟᱠᱚ ᱡᱟᱦᱟᱸᱠᱷᱟᱹᱛᱤᱨ ᱟᱭᱢᱟ ᱡᱟᱦᱟᱸ ᱞᱮᱠᱟᱱ ᱥᱚᱨᱠᱟᱨᱤ ᱠᱟᱹᱢᱤ ᱠᱟᱹᱥᱱᱤ ᱠᱚ ᱛᱟᱦᱮᱱᱟ ᱪᱮᱫᱞᱮᱠᱟ ᱦᱟᱥᱟ ᱡᱟᱭᱜᱟ ᱨᱮᱱᱟᱜ ᱟᱨ ᱵᱟᱝᱠᱷᱟᱱ ᱫᱚ ᱤᱛᱩᱱ ᱟᱥᱲᱟ ᱠᱚᱨᱮᱱᱟᱜ ᱠᱟᱹᱢᱤ ᱠᱟᱹᱥᱱᱤ ᱠᱚ ᱟᱨ ᱵᱟᱝᱠᱷᱟᱱ ᱫᱚ ᱵᱮᱝᱠ ᱠᱳᱴ ᱮᱢᱟᱱ ᱠᱚᱨᱮᱱᱟᱜ ᱠᱟᱹᱢᱤ ᱠᱟᱹᱥᱱᱤ ᱠᱚ ᱡᱷᱚᱛᱚ ᱜᱮ ᱟᱭᱢᱟ ᱞᱮᱠᱟᱱ ᱤᱝᱨᱮᱹᱡᱤ ᱯᱟᱹᱨᱥᱤ ᱟᱨ ᱵᱟᱠᱷᱟᱱ ᱵᱟᱝᱞᱟ ᱯᱟᱹᱨᱥᱤ ᱟᱨ ᱵᱟᱠᱷᱟᱱ ᱦᱤᱱᱫᱤ ᱯᱟᱹᱨᱥᱤ ᱮᱢᱟᱱ ᱠᱚᱛᱮ ᱛᱟᱦᱮᱱᱟ ᱡᱟᱦᱟᱸ ᱫᱚ ᱩᱱᱠᱩ ᱡᱟᱦᱟᱸᱭ ᱟᱛᱳ ᱴᱚᱴᱷᱟ ᱨᱮᱱ ᱚᱱ ᱥᱟᱫᱷᱟᱨᱚᱱ ᱦᱚᱲ ᱠᱚ ᱛᱟᱦᱮᱱᱟᱠᱚ ᱩᱱᱠᱩ ᱩᱱᱟᱹᱜ ᱯᱩᱥᱴᱟᱹᱣ ᱥᱟᱺᱦᱤᱡ ᱚᱱᱟ ᱪᱮᱛᱟᱱ ᱨᱮ ᱜᱮᱭᱟᱱ ᱵᱟᱝ ᱛᱟᱦᱮᱱ ᱛᱟᱠᱚᱣᱟ ᱡᱟᱦᱟᱸ ᱦᱚᱛᱮᱛᱮ ᱡᱟᱦᱟᱸ ᱱᱟᱜ ᱜᱮ ᱚᱱᱟ ᱦᱟᱥᱟ ᱠᱚᱨᱮᱱᱟᱜ ᱡᱩᱫᱤ ᱚᱱᱠᱟᱱᱟᱜ ᱟᱱᱟᱴ ᱠᱚ ᱛᱮᱭᱟᱨᱚᱜ ᱛᱟᱠᱚᱣᱟ ᱩᱱᱠᱩ ᱫᱚ ᱫᱤᱠᱩ ᱴᱷᱮᱱ ᱟᱹᱰᱤ ᱜᱟᱱ ᱜᱮᱠᱚ ᱮᱲᱮ ᱦᱚᱪᱚᱜᱼᱟ ᱟᱫᱚ ᱱᱚᱜᱼᱚᱭ ᱡᱮ ᱢᱤᱫᱴᱟᱝ ᱟᱱᱟᱴ ᱱᱚᱣᱟ ᱡᱩᱫᱤ ᱡᱟᱦᱟᱱ ᱟᱵᱚᱣᱟᱜ ᱱᱚᱜᱼᱚᱭ ᱢᱤᱰᱤᱭᱟ ᱥᱮ ᱰᱤᱡᱤᱴᱮᱞ ᱯᱞᱟᱴᱯᱷᱨᱚᱢ ᱟᱹᱰᱤᱜᱟᱱ ᱜᱮ ᱟᱵᱚ ᱱᱤᱛᱚᱜ ᱦᱚᱸ ᱵᱚᱱ ᱯᱟᱥᱱᱟᱣ ᱟᱜᱩᱣᱟᱠᱟᱫᱟ ᱱᱚᱣᱟ ᱠᱚ ᱛᱟᱞᱟᱨᱮ ᱡᱩᱫᱤ ᱢᱤᱫᱴᱟᱝ ᱫᱤᱱᱟᱹᱢ ᱞᱮᱠᱟᱛᱮ ᱪᱟᱨᱪᱟᱣ ᱦᱩᱭ ᱠᱚᱜᱼᱟ ᱡᱮ ᱦᱟᱥᱟ ᱡᱟᱭᱜᱟ ᱤᱫᱤ ᱠᱟᱛᱮ ᱟᱨ ᱵᱟᱝ ᱠᱷᱟᱱ ᱫᱚ ᱮᱢᱟᱱ ᱠᱳᱴ ᱨᱮᱱᱟᱜ ᱠᱟᱹᱢᱤ ᱠᱚ ᱤᱫᱤ ᱠᱟᱛᱮ ᱡᱟᱦᱟᱱ ᱟᱹᱱᱼᱟᱹᱨᱤ ᱠᱚ ᱤᱫᱤ ᱠᱟᱛᱮ ᱚᱱᱟ ᱠᱚ ᱫᱤᱱᱟᱹᱢ ᱨᱮ ᱪᱟᱨᱪᱟᱣ ᱦᱩᱭ ᱞᱮᱠᱷᱟᱱ ᱥᱟᱱᱟᱢ ᱦᱚᱲ ᱜᱮ ᱫᱤᱥᱚᱢ ᱨᱮᱱᱟᱜ ᱪᱮᱫ ᱠᱚ ᱟᱹᱱᱼᱟᱹᱨᱤ ᱠᱚ ᱢᱮᱱᱟᱜᱼᱟ ᱪᱮᱫᱞᱮᱠᱟᱛᱮ ᱡᱟᱦᱟᱱ ᱟᱱᱟᱴ ᱠᱚ ᱯᱟᱨᱚᱢ ᱦᱩᱭᱩᱜᱼᱟ ᱦᱟᱥᱟ ᱠᱚᱨᱮᱱᱟᱜ ᱡᱟᱦᱟᱱ ᱟᱱᱟᱴ ᱦᱩᱭ ᱞᱮᱠᱷᱟᱱ ᱪᱮᱫᱞᱮᱠᱟᱛᱮ ᱚᱱᱟ ᱥᱚᱡᱷᱮ ᱦᱩᱭᱩᱜᱼᱟ ᱡᱷᱚᱛᱚ ᱞᱮᱠᱟᱱ ᱫᱤᱥ ᱦᱩᱫᱤᱥ ᱩᱱᱠᱩ ᱠᱚ ᱧᱟᱢ ᱠᱮᱭᱟ ᱱᱚᱣᱟᱜᱮ ᱢᱤᱰᱤᱭᱟ ᱨᱮᱱᱟᱜ ᱠᱟᱹᱢᱤᱦᱚᱨᱟ ᱫᱚ ᱡᱮ ᱥᱟᱱᱟᱢ ᱦᱚᱲ ᱴᱷᱮᱱ ᱜᱮ ᱡᱮᱱᱚ ᱱᱚᱝᱠᱟᱱᱟᱜ ᱠᱟᱹᱢᱤ ᱠᱚ ᱠᱮ ᱜᱮᱭᱟᱱ ᱠᱚ ᱡᱷᱚᱛᱚ ᱦᱚᱲ ᱴᱷᱮᱱ ᱡᱮᱱᱚ ᱠᱚ ᱥᱮᱴᱮᱨ ᱢᱟᱠᱚ